ᱯᱚᱱᱨᱚ ᱟᱴ ᱩᱱᱤᱥ ᱩᱱᱤᱥᱥᱚ ᱥᱟᱭᱛᱟᱞᱞᱤᱥ ᱯᱟᱸᱪ ᱯᱟᱸᱪ ᱩᱱᱤᱥᱥᱚ ᱯᱟᱸᱪ ᱪᱷᱟᱵᱽᱵᱤᱥ ᱮᱠ ᱩᱱᱤᱥᱥᱚ ᱩᱱᱩᱯᱚᱪᱟᱥ ᱵᱟᱭᱤᱥ ᱵᱟᱨᱚ ᱵᱤᱥ ᱛᱤᱱ ᱯᱚᱸᱫᱽᱨᱚ ᱮᱜᱟᱨᱚ ᱫᱩ ᱦᱟᱡᱟᱨ